ᱠᱤᱪᱷᱩ ᱛᱷᱟᱱᱤᱛ ᱥᱚᱨᱠᱟᱨ ᱡᱟᱸᱦᱟ ᱵᱤᱨᱵᱷᱩᱢ ᱦᱚᱱᱚᱛ ᱨᱮᱭ ᱚᱞ ᱥᱚᱫᱚᱨ ᱮᱥᱮᱨ ᱟᱠᱟᱫᱟ ᱚᱱᱟ ᱫᱚ ᱦᱩᱭᱩᱜ ᱠᱟᱱᱟ ᱡᱟᱸᱦᱟ ᱱᱮᱛᱟᱨ ᱫᱚ ᱠᱤᱪᱷᱩ ᱠᱤᱪᱷᱩ ᱡᱤᱱᱤᱥ ᱢᱟᱱᱮ ᱥᱩᱵᱤᱫᱷᱟᱛᱮ ᱧᱟᱢᱚᱜ ᱠᱟᱱᱟ ᱥᱮ ᱥᱮ ᱟᱭᱢᱟ ᱠᱤᱪᱷᱩ ᱮᱠᱷᱚᱱ ᱫᱚ ᱵᱤᱱᱟ ᱯᱚᱭᱥᱟ ᱛᱮᱦᱚᱸ ᱧᱟᱢᱚᱜ ᱠᱟᱱᱟ ᱡᱮᱢᱚᱱ ᱨᱮᱥᱚᱱ ᱠᱚ ᱪᱟᱣᱞᱤ ᱠᱚ ᱟᱭᱢᱟ ᱠᱤᱪᱷᱩ ᱠᱚ ᱮᱢᱚᱜ ᱠᱟᱱᱟ ᱚᱱᱟᱜᱮ ᱥᱚᱨᱠᱟᱨ ᱥᱮ ᱜᱤᱫᱽᱨᱟᱹ ᱠᱚ ᱤᱥᱠᱩᱞ ᱠᱚᱨᱮᱜ ᱦᱚᱸ ᱯᱟᱲᱦᱟᱣ ᱞᱟᱹᱜᱤᱫᱛᱮ ᱟᱭᱢᱟ ᱤᱥᱠᱩᱞ ᱠᱚ ᱵᱮᱱᱟᱣ ᱠᱟᱫᱟ ᱠᱟᱹᱴᱤᱡ ᱤᱥᱠᱩᱞ ᱠᱷᱚᱱ ᱞᱟᱹᱴᱩ ᱤᱥᱠᱩᱞ ᱫᱷᱟᱹᱨᱤᱡ ᱟᱵᱚ ᱚᱞᱚᱜ ᱯᱟᱲᱦᱟᱜ ᱪᱮᱫ ᱞᱟᱹᱜᱤᱫᱛᱮ ᱚᱱᱟ ᱠᱚᱜᱮ ᱟᱨ ᱡᱚᱢ ᱧᱩ ᱦᱚᱸ ᱤᱥᱠᱩᱞ ᱠᱚᱨᱮ ᱦᱚᱸ ᱠᱟᱹᱴᱤᱡ ᱜᱤᱫᱽᱨᱟᱹ ᱠᱚᱸᱦᱚ ᱥᱮ ᱦᱟᱭ ᱤᱥᱠᱩᱞ ᱨᱮᱦᱚᱸ ᱡᱟᱸᱦᱟ ᱠᱚ ᱮᱢᱟ ᱠᱚ ᱠᱟᱱᱟ ᱚᱱᱟ ᱞᱟᱹᱴᱩ ᱠᱮᱞᱟᱥ ᱫᱷᱟᱹᱨᱤᱡ ᱦᱚᱸ ᱚᱱᱟ ᱴᱟᱠᱟ ᱯᱚᱭᱥᱟ ᱠᱷᱚᱨᱪᱟ ᱵᱟᱵᱚᱫ ᱞᱟᱹᱜᱤᱫ ᱛᱮᱦᱚᱸ ᱧᱟᱢ ᱮᱫᱟ ᱚᱱᱟ ᱠᱚᱜᱮ ᱵᱤᱨᱵᱷᱩᱢ ᱦᱚᱱᱚᱛᱨᱮ ᱥᱚᱨᱠᱟᱨ ᱫᱚᱭ ᱮᱥᱮᱨ ᱟᱠᱟᱫᱟ ᱟᱨ ᱡᱟᱸᱦᱟ ᱞᱟᱹᱴᱩ ᱞᱟᱹᱴᱩ ᱚᱯᱷᱤᱥ ᱠᱚᱨᱮ ᱥᱩᱡᱳᱜ ᱥᱩᱵᱤᱫᱷᱟ ᱚᱱᱟᱦᱚᱸ ᱦᱩᱭᱩᱜ ᱠᱟᱱᱟ ᱡᱮᱢᱚᱱ ᱡᱟᱸᱦᱟ ᱟᱵᱚ ᱥᱟᱱᱛᱟᱲ ᱵᱚᱭᱦᱟ ᱠᱚᱣᱟᱜ ᱮᱥ ᱴᱤ ᱠᱟᱨᱰ ᱠᱚᱨᱟᱣ ᱞᱟᱹᱜᱤᱫᱛᱮ ᱥᱩᱡᱳᱜ ᱥᱩᱵᱤᱫᱷᱟ ᱥᱮ ᱨᱮᱥᱚᱱ ᱠᱟᱨᱰ ᱠᱚ ᱠᱚᱨᱟᱣ ᱞᱟᱹᱜᱤᱫᱛᱮ ᱟᱭᱢᱟ ᱟᱭᱢᱟ ᱠᱤᱪᱷᱩ ᱟᱵᱚᱣᱟᱜ ᱯᱚᱨᱤᱪᱚᱭ ᱯᱚᱛᱨᱚ ᱠᱚ ᱡᱟᱸᱦᱟ ᱵᱚᱱ ᱧᱟᱢ ᱟ ᱚᱱᱟ ᱵᱟᱠᱷᱨᱟ ᱛᱮᱦᱚᱸ ᱟᱭᱢᱟ ᱟᱭᱢᱟ ᱚᱯᱷᱤᱥᱨᱮ ᱥᱩᱡᱳᱜ ᱮ ᱮᱢ ᱟᱠᱟᱱᱟ ᱚᱱᱟ ᱠᱚᱜᱮ ᱟᱵᱚ ᱫᱚ ᱵᱤᱨᱵᱷᱩᱢ ᱨᱮ ᱥᱚᱨᱠᱟᱨ ᱫᱚᱭ ᱥᱩᱵᱤᱫᱷᱟ ᱟᱠᱟᱫ ᱵᱚᱱᱟ